ᱤᱧ ᱱᱚᱝᱠᱟ ᱜᱮ ᱵᱤᱨ ᱵᱤᱨ ᱥᱮᱫ ᱤᱧ ᱪᱟᱞᱟᱣ ᱞᱮᱱᱟ ᱟᱫᱚ ᱱᱤᱝᱠᱟᱹ ᱫᱚ ᱪᱮᱬᱮ ᱠᱚ ᱧᱮᱞ ᱠᱟᱛᱮᱫ ᱤᱧᱦᱚᱸ ᱟᱹᱰᱤ ᱨᱟᱹᱥᱠᱟᱹᱧ ᱵᱩᱡᱷᱟᱹᱣᱟ ᱩᱱᱠᱩᱣᱟᱜ ᱟᱲᱟᱝ ᱦᱚᱸ ᱟᱹᱰᱤ ᱪᱮ ᱱᱟᱯᱟᱭᱤᱧ ᱟᱸᱡᱚᱢᱟ ᱟᱫᱚ ᱢᱤᱫ ᱫᱟᱨᱮ ᱵᱩᱴᱟᱹ ᱫᱩᱲᱩᱵ ᱟᱠᱟᱱ ᱛᱟᱦᱮᱱᱟᱹᱧ ᱫᱩᱲᱩᱵ ᱠᱟᱛᱮᱫ ᱵᱟᱨᱭᱟ ᱪᱮᱬᱮᱧ ᱧᱮᱞ ᱠᱮᱫ ᱠᱤᱱᱟ ᱫᱟᱨᱮ ᱵᱩᱴᱟᱹ ᱰᱟᱹᱨ ᱨᱮᱜᱮ ᱯᱟᱱᱛᱮ ᱛᱮᱠᱤᱱ ᱟᱵ ᱟᱠᱟᱱᱟ ᱩᱭᱦᱟᱹᱨ ᱠᱤᱫᱟᱹᱧ ᱯᱟᱞᱮᱱ ᱩᱱᱠᱤᱱ ᱫᱚ ᱟᱹᱠᱤᱱ ᱡᱩᱨᱤ ᱯᱟᱹᱨᱤ ᱜᱮ ᱠᱷᱤᱞᱰᱩ ᱮᱱᱮᱡ ᱠᱟᱱ ᱛᱟᱦᱮᱱᱟᱠᱤᱱ ᱟᱫᱚ ᱤᱧᱦᱚᱸ ᱵᱤᱨ ᱪᱟᱞᱟᱜ ᱚᱠᱛᱮ ᱠᱮᱢᱨᱟ ᱦᱚᱧ ᱤᱫᱤ ᱛᱟᱨᱟ ᱞᱮᱫ ᱛᱟᱦᱮᱱᱟ ᱱᱩᱠᱤᱱ ᱧᱮᱞ ᱠᱟᱛᱮᱫ ᱱᱩᱠᱤᱱᱟᱜ ᱦᱩᱭᱩᱜᱼᱟ ᱡᱩᱨᱤᱼᱯᱟᱹᱨᱤ ᱠᱟᱱ ᱜᱮᱭᱟ ᱠᱤᱱ ᱟᱹᱰᱤ ᱱᱟᱯᱟᱭ ᱠᱷᱤᱞᱰᱩ ᱮᱱᱮᱡ ᱰᱟᱹᱨ ᱨᱮ ᱟᱵ ᱠᱟᱛᱮᱫ ᱦᱟᱱᱛᱮ ᱱᱟᱛᱮ ᱪᱮᱦᱚᱨ ᱵᱮᱦᱚᱨ ᱥᱟᱶᱛᱮ ᱩᱱᱠᱤᱱ ᱫᱚ ᱯᱚᱛᱟᱢ ᱪᱮᱬᱮ ᱠᱤᱱ ᱛᱟᱦᱮᱸ ᱞᱮᱱᱟ ᱠᱩᱠᱩᱼᱰᱩᱵᱩᱨ ᱟᱛᱮᱫ ᱚᱱᱟ ᱤᱭᱟᱹ ᱨᱮᱠᱤᱱ ᱰᱟᱹᱨ ᱨᱮᱠᱤᱱ ᱦᱟᱱᱛᱮ ᱱᱟᱛᱮᱜ ᱠᱟᱱ ᱛᱟᱦᱮᱸᱫ ᱟᱨ ᱩᱱᱠᱤᱱᱟᱜ ᱱᱚᱣᱟ ᱢᱤᱫᱴᱟᱱ ᱰᱟᱹᱨ ᱨᱮ ᱟᱵ ᱠᱟᱛᱮᱫ ᱠᱮᱢᱨᱟ ᱩᱰᱩᱠ ᱠᱮᱫ ᱛᱤᱧ ᱯᱷᱳᱴᱳᱜᱨᱟᱯᱷᱤ ᱠᱮᱫ ᱠᱤᱱᱟᱹ ᱛᱮᱦᱮᱧ ᱫᱚ ᱟᱹᱰᱤ ᱢᱚᱡᱽ ᱟᱹᱰᱤ ᱱᱟᱯᱟᱭᱤᱧ ᱧᱮᱞ ᱠᱮᱫ ᱠᱤᱱᱟ ᱩᱱᱠᱤᱱᱟᱜ ᱫᱩᱞᱟᱹᱲ ᱢᱤᱫᱴᱟᱱ ᱰᱟᱹᱨ ᱨᱮ ᱟᱵ ᱠᱟᱛᱮᱫ ᱟᱹᱰᱤ ᱠᱩᱥᱤ ᱟᱹᱰᱤ ᱠᱩᱥᱤᱧ ᱟᱹᱭᱠᱟᱹᱣ ᱠᱮᱫᱟ